ᱤᱧ ᱠᱚᱨᱟᱣ ᱡᱚᱛᱚ ᱠᱷᱚᱱ ᱢᱚᱡᱽ ᱥᱟᱸᱜᱷᱟᱨ ᱫᱚ ᱱᱚᱣᱟ ᱠᱟᱱᱟ ᱡᱮ ᱤᱧ ᱫᱚ ᱢᱚᱡᱽᱼᱢᱚᱡᱽ ᱡᱟᱭᱜᱟᱧ ᱪᱟᱞᱟᱣ ᱦᱮᱡ ᱠᱟᱱᱟ ᱫᱩᱢᱠᱟ ᱡᱮᱭᱥᱮ ᱠᱤ ᱫᱩᱢᱠᱟ ᱦᱤᱡᱽᱞᱟᱹ ᱢᱮᱞᱟ ᱚᱸᱰᱮ ᱦᱚᱸ ᱟᱹᱰᱤ ᱢᱚᱡᱽ ᱜᱮ ᱟᱹᱭᱠᱟᱹᱜᱼᱟ ᱚᱸᱰᱮᱧ ᱪᱟᱞᱟᱣ ᱞᱮᱱᱟ ᱟᱨ ᱱᱚᱛᱮ ᱵᱷᱚᱜᱽᱱᱟᱰᱤ ᱤᱭᱟᱹ ᱚᱸᱰᱮ ᱦᱚᱧ ᱪᱟᱞᱟᱣ ᱞᱮᱱᱟ ᱚᱸᱰᱮ ᱦᱚᱸ ᱟᱹᱰᱤ ᱱᱟᱯᱟᱭ ᱵᱩᱡᱷᱟᱹᱣᱚᱜᱼᱟ ᱟᱵᱚᱱ ᱨᱮᱱ ᱥᱤᱫᱩ ᱠᱟᱹᱱᱩ ᱪᱟᱸᱫᱽ ᱵᱷᱟᱭᱨᱳ ᱛᱟᱠᱚᱣᱟᱜ ᱡᱟᱱᱟᱢ ᱚᱲᱟᱜ ᱚᱸᱰᱮ ᱫᱚ ᱚᱱᱟᱛᱮ ᱟᱹᱰᱤ ᱢᱚᱡᱽ ᱵᱚᱞᱮ ᱵᱚᱪᱷᱚᱨᱼᱵᱚᱪᱷᱚᱨ ᱢᱤᱫ ᱫᱷᱟᱣ ᱫᱚᱧ ᱪᱟᱞᱟᱣ ᱦᱤᱡᱩᱜ ᱜᱮᱭᱟ ᱟᱨ ᱱᱚᱝᱠᱟᱱ ᱱᱚᱝᱠᱟᱱ ᱡᱟᱭᱜᱟ ᱯᱚᱥᱪᱤᱢ ᱵᱟᱝᱜᱟᱞ ᱨᱮ ᱢᱮᱱᱟᱜᱼᱟ ᱡᱮᱭᱥᱮ ᱠᱤ ᱜᱚᱴᱟ ᱦᱟᱣᱲᱟ ᱠᱳᱞᱠᱟᱛᱟ ᱚᱱᱟ ᱠᱚᱨᱮᱜ ᱦᱚᱧ ᱫᱟᱲᱟᱣ ᱠᱟᱫᱟ ᱢᱚᱡᱽᱼᱢᱚᱡᱽ ᱡᱟᱭᱜᱟ ᱡᱮᱥᱮ ᱠᱤ ᱵᱚᱨᱫᱷᱚᱢᱟᱱ ᱫᱮᱵᱤ ᱦᱚᱸ ᱚᱸᱰᱮ ᱦᱚᱧ ᱪᱟᱞᱟᱣ ᱵᱟᱲᱟᱣ ᱠᱟᱱᱟ ᱟᱨ ᱦᱟᱡᱟᱨ ᱫᱩᱣᱟᱹᱨ ᱦᱚᱧ ᱪᱟᱞᱟᱣ ᱵᱟᱲᱟᱣ ᱠᱟᱱᱟ ᱞᱟᱹᱣᱠᱟᱹ ᱨᱮ ᱫᱮᱡ ᱛᱟᱵ ᱠᱟᱛᱮᱫ ᱟᱨ ᱞᱟᱹᱣᱠᱟᱹ ᱨᱮ ᱫᱮᱡ ᱛᱟᱵ ᱠᱟᱛᱮᱫ ᱟᱨ ᱥᱟᱫᱚᱢ ᱥᱟᱜᱟᱲ ᱨᱮ ᱫᱮᱡ ᱠᱟᱛᱮᱫ ᱦᱚᱧ ᱪᱟᱞᱟᱣ ᱦᱮᱡ ᱠᱟᱱᱟ ᱟᱨ ᱢᱚᱡᱽᱼᱢᱚᱡᱽ ᱡᱟᱭᱜᱟᱨᱮᱧ ᱱᱚᱝᱠᱟᱧ ᱥᱮᱞᱮᱫ ᱵᱟᱲᱟᱣ ᱠᱟᱱᱟ ᱪᱮᱫᱟᱜ ᱤᱧ ᱫᱚ ᱜᱚᱴᱟ ᱟᱹᱰᱤ ᱢᱚᱡᱽᱜᱮᱧ ᱟᱹᱭᱠᱟᱹᱣᱟ ᱟᱨ ᱡᱚᱛᱚ ᱠᱷᱚᱱ ᱱᱚᱣᱟ ᱟᱞᱮ ᱵᱷᱟᱨᱚᱛ ᱨᱮ ᱫᱩᱢᱠᱟ ᱡᱷᱟᱲᱠᱷᱚᱸᱰ ᱨᱮ ᱫᱩᱢᱠᱟ ᱡᱮᱞᱟ ᱨᱮᱱᱟᱜ ᱚᱠᱟ ᱢᱚᱦᱮᱥᱯᱩᱨ ᱡᱮᱞᱟ ᱨᱮᱱᱟᱜ ᱯᱟᱹᱠᱩᱲᱤᱭᱟ ᱚᱠᱟ ᱫᱚ ᱯᱟᱲᱟᱜ ᱠᱟᱱ ᱫᱩᱢᱠᱟ ᱨᱮᱱᱟᱜ ᱯᱨᱚᱠᱷᱚᱸᱰ ᱚᱱᱟ ᱥᱤᱵᱽᱯᱩᱨ ᱢᱮᱱᱟᱜᱼᱟ ᱚᱸᱰᱮ ᱦᱚᱸ ᱚᱸᱰᱮ ᱢᱚᱡᱽ ᱜᱮ ᱟᱹᱭᱠᱟᱹᱜᱼᱟ ᱚᱸᱰᱮ ᱦᱚᱧ ᱪᱟᱞᱟᱣ ᱵᱟᱲᱟᱣ ᱠᱟᱱᱟ ᱟᱨ ᱟᱹᱰᱤ ᱨᱟᱹᱥᱠᱟᱹ ᱜᱮ ᱵᱩᱡᱷᱟᱹᱜᱼᱟ ᱟᱨ ᱚᱱᱟ ᱠᱷᱟᱹᱛᱤᱨ ᱤᱧ ᱫᱚ ᱠᱷᱟᱥ ᱵᱮᱲᱟ ᱨᱮ ᱱᱚᱣᱟᱧ ᱢᱮᱱᱟ ᱠᱟᱛᱷᱟ ᱫᱚ ᱢᱮᱱᱟᱜᱼᱟ ᱟᱨ ᱱᱟᱯᱟᱭ ᱜᱮ ᱵᱩᱡᱷᱟᱹᱣᱟ ᱤᱧ ᱫᱚ ᱚᱱᱟᱛᱮ ᱥᱟᱱᱛᱟᱲ ᱥᱚᱢᱟᱡᱽ ᱟᱹᱨᱤᱪᱟᱹᱞᱤ ᱫᱚ ᱟᱹᱰᱤ ᱢᱚᱡᱽ ᱜᱤᱧ ᱵᱩᱡᱷᱟᱹᱣᱟ ᱟᱨᱦᱚᱸ ᱠᱚ ᱥᱮ ᱮᱴᱟᱜ ᱯᱚᱨᱡᱟᱹᱛ ᱛᱩᱞᱩᱡ ᱫᱚ ᱵᱟᱹᱧ ᱜᱟᱛᱮᱜᱼᱟ ᱤᱧ ᱫᱚ ᱟᱨ ᱟᱵᱚ ᱦᱚᱲ ᱦᱚᱯᱚᱱ ᱠᱚ ᱛᱩᱞᱩᱡ ᱜᱮᱧ ᱥᱟᱸᱜᱷᱟᱨᱟ ᱫᱟᱲᱟᱭᱟ ᱟᱨ ᱡᱚᱛᱚ ᱠᱷᱚᱱ ᱨᱚᱢᱚᱡᱽ ᱥᱟᱸᱜᱷᱟᱨ ᱫᱚ ᱱᱚᱣᱟ ᱜᱮ ᱡᱮ ᱤᱧ ᱫᱚ ᱢᱚᱡᱽᱼᱢᱚᱡᱽ ᱡᱟᱭᱜᱟᱧ ᱫᱟᱲᱟ ᱟᱹᱪᱩᱨ ᱠᱟᱫᱟ ᱟᱨ ᱤᱧ ᱫᱟᱲᱟ ᱦᱮᱡ ᱠᱟᱱᱟ ᱟᱨ ᱫᱟᱲᱟ ᱠᱟᱛᱮᱫ ᱤᱧ ᱟᱹᱰᱤ ᱢᱚᱡᱽ ᱜᱮᱧ ᱨᱟᱹᱥᱠᱟᱹ ᱜᱚᱴᱟ ᱡᱟᱭᱜᱟᱧ ᱧᱮᱞ ᱠᱟᱫᱟ ᱟᱨ ᱟᱵᱟᱨ ᱱᱚᱝᱠᱟ ᱞᱮᱠᱟ ᱜᱚᱴᱟ ᱡᱟᱭᱜᱟ ᱧᱮᱞ ᱨᱮᱱᱟᱜᱼᱤᱧ ᱠᱩᱨᱩᱢᱩᱴᱩᱭᱟ